ᱥᱚᱠ ᱛᱟᱦᱮᱸ ᱠᱟᱛᱮᱢ ᱪᱤᱠᱟᱭᱟ ᱢᱮᱱᱠᱷᱟᱱ ᱥᱚᱠ ᱛᱟᱦᱮᱸ ᱠᱟᱛᱮᱫ ᱨᱟᱹᱥᱠᱟᱹᱨᱮ ᱠᱟᱛᱷᱟ ᱦᱮᱡ ᱮᱱ ᱟᱹᱰᱤ ᱦᱚᱲ ᱤᱧ ᱧᱮᱞ ᱮᱫ ᱠᱚᱣᱟ ᱞᱟᱹᱴᱩ ᱯᱷᱳᱱ ᱠᱚ ᱦᱟᱛᱟᱣ ᱵᱟᱲᱟᱭᱮᱫᱟ ᱟᱫᱚ ᱱᱟᱱᱟ ᱦᱩᱱᱟᱹᱨ ᱪᱤᱛᱟᱹᱨ ᱥᱮᱹᱨᱮᱹᱧ ᱦᱚᱸ ᱧᱮᱞᱚᱜ ᱠᱟᱱᱟ ᱧᱮᱞ ᱧᱟᱢᱮᱫ ᱠᱚᱣᱟᱢ ᱢᱮᱱᱠᱷᱟᱱ ᱚᱱᱟ ᱚᱱᱟ ᱵᱟᱨ ᱯᱮ ᱪᱟᱸᱫᱳ ᱨᱮᱫᱚ ᱟᱹᱰᱤ ᱢᱚᱸᱡᱽ ᱜᱮ ᱦᱳᱭ ᱮᱱᱟ ᱵᱟᱹᱭ ᱵᱟᱹᱭᱛᱮ ᱚᱱᱟ ᱩᱱᱤ ᱧᱮᱞ ᱠᱮᱫ ᱴᱷᱤᱠ ᱴᱷᱟᱠ ᱨᱚᱲ ᱵᱟᱝ ᱯᱩᱥᱴᱟᱹᱜ ᱠᱟᱱᱟ ᱟᱨ ᱚᱱᱮ ᱪᱷᱚᱵᱤ ᱦᱚᱸ ᱜᱳᱱᱰᱳᱜᱳᱞ ᱜᱮᱠᱚ ᱧᱮᱞᱚᱜ ᱠᱟᱱᱟ ᱫᱷᱩᱸᱛ ᱫᱷᱩᱸᱛ ᱟᱫᱚ ᱩᱱᱟᱹᱜ ᱯᱚᱭᱥᱟ ᱮᱢ ᱠᱟᱛᱮᱫ ᱱᱚᱜᱼᱚ ᱱᱚᱝᱠᱟᱱ ᱯᱷᱳᱱ ᱠᱚ ᱮᱢᱟ ᱫᱤᱧᱟ ᱦᱩᱫᱤᱥ ᱫᱟᱹᱧ ᱤᱧ ᱫᱚᱠᱚ ᱮᱲᱮ ᱠᱟᱫᱤᱧᱟ ᱟᱫᱚ ᱚᱱᱟ ᱯᱷᱳᱱ ᱴᱷᱤᱠ ᱴᱷᱟᱠ ᱵᱟᱝ ᱦᱤᱡᱩᱜ ᱠᱟᱱᱛᱮ ᱟᱫᱚ ᱪᱮᱫ ᱤᱧ ᱪᱤᱠᱟᱹᱭᱟ ᱟᱫᱚ ᱨᱩᱣᱟᱹᱲ ᱛᱚ ᱵᱟᱝ ᱜᱟᱱᱚᱜ ᱠᱟᱱᱟ ᱟᱫᱚ ᱩᱱᱠᱷᱚᱱᱜᱮ ᱟᱫᱚ ᱤᱧ ᱞᱟᱹᱴᱩ ᱯᱷᱳᱱ ᱟᱨ ᱩᱱᱟᱹᱜ ᱵᱟᱹᱧ ᱵᱮᱵᱚᱦᱟᱨᱟ ᱯᱚᱭᱥᱟ ᱦᱟᱛᱟᱣ ᱠᱟᱛᱮᱫ ᱵᱟᱹᱲᱤᱡ ᱮᱱᱟ ᱟᱫᱚ ᱱᱤᱛ ᱫᱚ ᱞᱟᱹᱴᱩ ᱯᱷᱚᱱ ᱫᱳᱧ ᱫᱚᱦᱚ ᱦᱟᱛᱟᱲ ᱠᱟᱫᱟ ᱱᱚᱝᱠᱟ ᱤᱧ ᱠᱳᱢᱯᱟᱱᱤ ᱮᱲᱮ ᱠᱮᱫᱤᱧᱟ ᱵᱟᱹᱧ ᱦᱩᱫᱤᱥ ᱫᱟᱲᱮᱭᱟᱜ ᱠᱟᱱ ᱛᱟᱦᱮᱸᱫᱮᱭᱟ ᱟᱫᱚ ᱤᱧ ᱢᱮᱱᱮᱫᱟ ᱡᱮᱠᱷᱚᱱ ᱯᱷᱳᱱ ᱠᱚ ᱦᱟᱛᱟᱣ ᱦᱚᱪᱚ ᱠᱮᱫᱤᱧᱟ ᱟᱹᱰᱤ ᱢᱚᱸᱡᱽ ᱜᱮᱭᱟ ᱢᱮᱱᱠᱷᱟᱱ ᱡᱟᱦᱟᱸ ᱨᱟᱹᱥᱠᱟᱹ ᱛᱤᱧ ᱦᱟᱛᱟᱣ ᱞᱮᱫ ᱵᱷᱟᱹᱜᱤ ᱯᱷᱳᱱ ᱢᱮᱱᱛᱮ ᱚᱱᱟ ᱫᱚ ᱟᱨᱚ ᱛᱷᱚᱲᱟ ᱫᱤᱱ ᱛᱟᱭᱚᱢ ᱠᱷᱟᱱᱜᱮ ᱟᱫᱚ ᱵᱟᱹᱲᱤᱡ ᱮᱱᱟ ᱩᱱ ᱠᱷᱟᱱᱜᱮᱧ ᱢᱮᱱᱟ ᱟᱹᱰᱤ ᱟᱸᱴ ᱠᱚ ᱮᱲᱮ ᱠᱤᱫᱤᱧᱟ ᱩᱱ ᱠᱷᱚᱱ ᱞᱟᱹᱴᱩ ᱯᱷᱳᱱ ᱫᱚ ᱟᱨ ᱵᱟᱹᱧ ᱵᱮᱵᱚᱦᱟᱨ ᱤᱧ